ᱤᱧᱫᱚ ᱨᱟᱵᱟᱝ ᱫᱤᱱ ᱤᱧ ᱠᱩᱥᱤᱭᱟᱜᱼᱟ ᱚᱱᱠᱟ ᱫᱚ ᱯᱩᱨᱤ ᱯᱩᱨᱤᱧ ᱪᱟᱞᱟᱣᱮᱱᱟ ᱯᱩᱨᱤ ᱠᱷᱚᱭᱟᱜ ᱯᱩᱨᱤ ᱠᱷᱚᱭᱟᱜ ᱥᱚᱢᱩᱫᱨᱚ ᱥᱚᱢᱩᱫᱨᱚᱧ ᱧᱮᱞ ᱟᱹᱜᱩ ᱠᱮᱫᱼᱟ ᱟᱨ ᱚᱸᱰᱮ ᱨᱟᱵᱟᱝ ᱫᱤᱱ ᱱᱩᱱᱟᱹᱜ ᱪᱮᱦᱨᱟ ᱵᱩᱡᱷᱟᱹᱜᱼᱟ ᱚᱸᱰᱮ ᱠᱷᱚᱱᱟᱜ ᱯᱩᱨᱤ ᱯᱩᱨᱤ ᱠᱷᱚᱱᱟᱜ ᱤᱧ ᱪᱟᱞᱟᱣᱮᱱᱟ ᱵᱷᱩᱵᱽᱱᱮᱥᱥᱚᱨ ᱵᱷᱩᱵᱽᱱᱮᱥᱥᱚᱨ ᱠᱷᱚᱱᱟᱜ ᱵᱷᱩᱵᱽᱱᱮᱥᱥᱚᱨ ᱚᱸᱰᱮ ᱠᱷᱚᱱᱟᱜ ᱦᱮᱸ ᱥᱩᱢᱩᱫᱨᱚ ᱤᱧ ᱫᱟᱬᱟ ᱠᱮᱫᱼᱟ ᱫᱟᱬᱟ ᱫᱟᱬᱟ ᱠᱮᱫᱼᱟᱹᱧ ᱟᱨ ᱚᱸᱰᱮ ᱚᱸᱰᱮ ᱱᱩᱱᱟᱹᱜ ᱪᱮᱦᱨᱟ ᱵᱩᱡᱷᱟᱹᱜᱼᱟ ᱟᱨ ᱱᱩᱱᱟᱹᱜ ᱨᱮᱭᱟᱲ ᱜᱮ ᱟᱹᱰᱤ ᱪᱮᱦᱨᱟ ᱨᱮᱭᱟᱲ ᱵᱩᱡᱷᱟᱹᱜᱼᱟ ᱟᱨ ᱫᱚ ᱚᱸᱰᱮ ᱫᱟᱬᱟᱱᱤᱧ ᱪᱟᱞᱟᱜ ᱪᱟᱞᱟᱣ ᱞᱮᱱᱟ ᱟᱨ ᱚᱸᱰᱮ ᱫᱚ ᱥᱚᱝᱠᱷᱚ ᱥᱚᱝᱠᱷᱚ ᱠᱚ ᱢᱮᱱᱟᱜ ᱠᱚᱣᱟ ᱥᱚᱝᱠᱷᱚ ᱠᱚᱧ ᱟᱹᱜᱩ ᱛᱚᱨᱟ ᱠᱮᱫ ᱠᱚᱣᱟ ᱩᱱᱟᱹᱜ ᱪᱮᱦᱨᱟᱜᱮ ᱵᱩᱡᱷᱟᱹᱜᱼᱟ ᱢᱟᱱᱮ ᱨᱟᱵᱟᱝ ᱫᱤᱱ ᱞᱟᱹᱜᱤᱫᱛᱮ ᱥᱚᱢᱩᱫᱨᱚ ᱟᱹᱰᱤ ᱪᱮᱦᱨᱟ ᱵᱩᱡᱷᱟᱹᱜᱼᱟ